ᱚᱱᱠᱟ ᱢᱟ ᱤᱧ ᱢᱟ ᱚᱞ ᱢᱟ ᱟᱹᱰᱤ ᱜᱚᱴᱟᱝ ᱞᱤᱯᱤᱛᱮ ᱟᱨ ᱟᱹᱰᱤ ᱜᱚᱴᱟᱝ ᱯᱟᱹᱨᱥᱤ ᱛᱮᱦᱚᱧ ᱚᱞ ᱠᱟᱜᱼᱟ ᱢᱮᱱᱫᱚ ᱦᱤᱱᱫᱤ ᱤᱝᱞᱤᱥ ᱩᱲᱤᱭᱟᱹ ᱦᱮᱸ ᱵᱟᱝᱜᱟᱞᱤ ᱟᱨ ᱛᱟᱭᱚᱢ ᱛᱮ ᱱᱚᱣᱟ ᱡᱟᱦᱟᱸ ᱚᱞᱪᱤᱠᱤ ᱡᱟᱦᱟᱸ ᱦᱮᱡ ᱮᱱᱟ ᱚᱱᱟ ᱚᱞᱪᱤᱠᱤ ᱨᱮ ᱩᱛᱱᱟᱹᱣ ᱞᱟᱹᱜᱤᱫ ᱛᱮ ᱛᱮᱦᱮᱧ ᱤᱧᱟᱹᱜ ᱩᱭᱦᱟᱹᱨ ᱟᱹᱰᱤ ᱠᱟᱡᱟᱠᱮ ᱠᱷᱚᱡᱮᱫᱼᱟ ᱟᱫᱚ ᱚᱱᱟ ᱩᱭᱦᱟᱹᱨ ᱠᱚ ᱛᱩᱞᱩᱡ ᱤᱧ ᱱᱚᱣᱟ ᱠᱟᱛᱷᱟ ᱤᱧᱤᱧ ᱢᱮᱱᱟ ᱡᱮ ᱛᱤᱦᱤᱧ ᱞᱮᱠᱟᱱ ᱫᱤᱱ ᱨᱮ ᱛᱤᱦᱤᱧ ᱟᱵᱚ ᱚᱞ ᱪᱤᱠᱤᱛᱮ ᱚᱞᱚᱜ ᱟᱨ ᱵᱟᱝᱢᱟ ᱟᱵᱚ ᱥᱟᱱᱛᱟᱲᱤ ᱵᱷᱟᱥᱟ ᱪᱮᱫᱚᱜ ᱫᱚ ᱟᱹᱰᱤ ᱛᱮᱫ ᱜᱮ ᱞᱮᱹᱠ ᱠᱟᱱᱟ ᱱᱚᱣᱟ ᱵᱤᱫᱟᱹᱞ ᱨᱮ ᱡᱩᱫᱤ ᱟᱵᱚ ᱵᱟᱝᱵᱚᱱ ᱨᱤᱠᱟᱹᱭᱟ ᱮᱱᱠᱷᱟᱱ ᱦᱤᱡᱩᱜ ᱠᱟᱱ ᱫᱤᱱ ᱨᱮ ᱡᱚᱛᱚ ᱟᱵᱚᱣᱟᱜ ᱟᱵᱚᱣᱟᱜ ᱯᱩᱛᱷᱤ ᱟᱵᱚᱣᱟᱜ ᱨᱚᱲ ᱵᱟᱝᱠᱷᱟᱱ ᱟᱵᱚᱣᱟᱜ ᱩᱯᱨᱩᱢ ᱦᱚᱸ ᱢᱩᱪᱟᱹᱫ ᱦᱩᱭ ᱫᱟᱲᱮᱭᱟᱜᱼᱟ ᱚᱱᱟᱛᱮ ᱚᱞ ᱨᱮᱱᱟᱝ ᱡᱟᱦᱟᱸ ᱢᱮᱱᱮᱫ ᱢᱮᱱᱟᱜᱼᱟ ᱚᱱᱟ ᱢᱟ ᱡᱚᱛᱚ ᱚᱞ ᱨᱮᱱᱟᱝ ᱜᱮ ᱢᱮᱱᱟᱜᱼᱟ ᱢᱮᱱ ᱠᱮᱫ ᱠᱷᱟᱱ ᱪᱤᱠᱤᱨᱮ ᱡᱟᱦᱟᱸ ᱞᱮᱠᱟ ᱢᱤᱫᱴᱤᱡ ᱥᱟᱢᱴᱟᱣ ᱥᱟᱺᱦᱤᱡ ᱢᱤᱫᱴᱤᱡ ᱦᱚᱲ ᱦᱚᱯᱚᱱᱟᱜ ᱢᱟᱹᱱᱢᱤ ᱦᱚᱯᱚᱱᱟᱜ ᱪᱮᱛᱟᱱ ᱨᱮ ᱡᱟᱦᱟᱸ ᱠᱟᱛᱷᱟ ᱚᱞᱟᱠᱟᱱᱟ ᱛᱚ ᱚᱱᱠᱟ ᱞᱮᱠᱟᱛᱮ ᱤᱧᱤᱧ ᱵᱷᱟᱹᱵᱤᱭᱟ ᱡᱮ ᱚᱞᱪᱤᱠᱤ ᱛᱮ ᱚᱞᱚᱜ ᱦᱚᱸ ᱟᱹᱰᱤᱜᱮ ᱞᱮᱹᱠ ᱠᱟᱱᱟ ᱟᱨ ᱡᱩᱫᱤ ᱛᱤᱦᱤᱧ ᱞᱮᱠᱟᱱ ᱫᱤᱱ ᱨᱮ ᱱᱚᱝᱠᱟᱱᱟᱜ ᱜᱷᱚᱱᱤ ᱥᱚᱱᱫᱷᱤ ᱢᱩᱦᱩᱨᱛᱚ ᱨᱮ ᱡᱩᱫᱤ ᱛᱤᱦᱤᱧ ᱟᱵᱚ ᱚᱞᱪᱤᱠᱤ ᱛᱮ ᱵᱟᱵᱚᱱ ᱚᱞᱚᱜᱼᱟ ᱮᱱᱠᱷᱟᱱ ᱦᱚᱭᱛᱳ ᱦᱩᱭ ᱫᱟᱲᱮᱭᱟᱜᱼᱟ ᱛᱤᱦᱤᱧ ᱟᱵᱚ ᱪᱮᱛᱟᱱ ᱨᱮ ᱮᱴᱠᱮᱴᱚᱬᱮ ᱵᱟᱠᱷᱟᱱ ᱡᱟᱹᱛᱤ ᱫᱷᱚᱨᱚᱢ ᱪᱮᱛᱟᱱ ᱨᱮ ᱮᱴᱠᱮᱴᱚᱬᱮ ᱦᱩᱭ ᱫᱟᱲᱮᱭᱟᱜᱼᱟ ᱚᱱᱟ ᱢᱮᱱᱛᱮ ᱛᱤᱦᱤᱧ ᱚᱞᱫᱚ ᱛᱤᱦᱤᱧ ᱟᱹᱰᱤ ᱰᱷᱮᱨ ᱜᱚᱴᱟᱝ ᱯᱟᱹᱨᱥᱤ ᱢᱮᱱᱟᱜᱼᱟ ᱟᱹᱰᱤ ᱜᱚᱴᱟᱝ ᱵᱷᱟᱥᱟ ᱢᱮᱱᱟᱜᱼᱟ ᱚᱞᱚᱜ ᱫᱚ ᱡᱚᱛᱚᱣᱟᱜ ᱜᱮ ᱞᱮᱹᱠ ᱠᱟᱱᱟ ᱢᱮᱱᱠᱷᱟᱱ ᱚᱞᱪᱤᱠᱤ ᱛᱮ ᱢᱤᱫᱴᱤᱡ ᱚᱞ ᱠᱟᱛᱮᱫ ᱪᱮᱫᱚᱜ ᱫᱚ ᱢᱟᱹᱱᱢᱤ ᱦᱚᱯᱚᱱᱟᱜ ᱢᱤᱫᱴᱤᱡ ᱟᱹᱰᱤ ᱢᱟᱨᱟᱝ ᱩᱯᱨᱩᱢ ᱠᱟᱱᱟ ᱟᱨ ᱱᱚᱣᱟ ᱪᱮᱛᱟᱱ ᱨᱮ ᱟᱹᱰᱤ ᱟᱹᱰᱤ ᱥᱚᱨᱮᱥ ᱟᱨ ᱟᱹᱰᱤ ᱟᱹᱰᱤ ᱥᱟᱨᱦᱟᱣ ᱞᱤᱧ ᱪᱟᱞᱟ